ᱦᱮᱲᱮᱢ ᱞᱟᱹᱰᱩ ᱵᱷᱤᱛᱨᱤ ᱠᱷᱚᱱᱫᱚ ᱱᱚᱣᱟ ᱱᱚᱣᱟᱦᱚᱸ ᱪᱟᱞᱟᱜ ᱠᱟᱱᱟ ᱡᱟᱦᱟᱸ ᱞᱮᱠᱟ ᱦᱩᱭᱩᱜ ᱠᱟᱱᱟ ᱜᱩᱲ ᱯᱤᱴᱷᱟᱹ ᱪᱤᱱᱤ ᱞᱟᱹᱰᱩ ᱛᱟᱯᱚᱨᱮ ᱢᱤᱴᱷᱟᱹᱭ ᱛᱟᱯᱚᱨᱮ ᱚᱸᱰᱮ ᱠᱷᱚᱱᱟᱜ ᱪᱟᱞᱟᱜ ᱠᱟᱱᱟ ᱱᱚᱣᱟ ᱯᱟᱣᱨᱩᱴᱤ ᱦᱮᱲᱮᱢ ᱯᱟᱣᱨᱩᱴᱤ ᱛᱟᱯᱚᱨᱮ ᱚᱸᱰᱮ ᱠᱷᱚᱱᱟᱜ ᱪᱤᱱᱤ ᱠᱷᱚᱱ ᱡᱟᱦᱟᱸ ᱵᱮᱱᱟᱜ ᱠᱟᱱᱟ ᱢᱤᱫᱴᱤᱡ ᱟᱞᱮ ᱫᱚᱞᱮ ᱢᱮᱛᱟᱜ ᱠᱟᱱᱟ ᱚᱱᱟᱫᱚ ᱵᱤᱥᱯᱚᱴ ᱞᱟᱰᱩ ᱚᱱᱟᱦᱚᱸ ᱦᱮᱲᱮᱢ ᱜᱮᱭᱟ ᱛᱟᱯᱚᱨᱮ ᱚᱸᱰᱮ ᱠᱷᱚᱱᱟᱜ ᱱᱚᱣᱟ ᱩᱞ ᱨᱟᱥᱟᱛᱮ ᱡᱟᱦᱟᱸ ᱛᱮᱭᱟᱨᱚᱜ ᱠᱟᱱᱟ ᱢᱤᱫ ᱯᱨᱚᱠᱟᱨ ᱚᱱᱟ ᱟᱹᱞᱩ ᱪᱚᱯ ᱞᱮᱠᱟᱱᱟᱜ ᱚᱱᱟᱦᱚᱸ ᱦᱮᱲᱮᱢ ᱜᱮᱭᱟ ᱛᱟᱯᱚᱨᱮ ᱚᱸᱰᱮ ᱠᱷᱚᱱᱟᱜ ᱦᱩᱭᱩᱜ ᱠᱟᱱᱟ ᱰᱟᱞᱟ ᱞᱟᱹᱰᱩ ᱟᱨᱦᱚᱸ ᱚᱸᱰᱮ ᱠᱷᱚᱱᱟᱜ ᱦᱩᱭᱩᱜ ᱠᱟᱱᱟ ᱱᱚᱣᱟᱻ ᱨᱚᱥᱜᱩᱞᱟᱹ ᱚᱸᱰᱮ ᱠᱷᱚᱱᱟᱜ ᱦᱩᱭᱩᱜ ᱠᱟᱱᱟ ᱡᱟᱦᱟᱸ ᱱᱚᱣᱟ ᱦᱩᱭᱩᱜ ᱠᱟᱱᱟ ᱚᱱᱮ ᱠᱟᱭᱨᱟ ᱟᱨᱦᱚᱸ ᱚᱱᱟ ᱱᱚᱣᱟ ᱩᱞ ᱩᱞ ᱮᱢᱟᱱ ᱛᱮᱢᱟᱱ ᱠᱚ